ᱵᱟᱨ ᱜᱮᱞ ᱯᱮᱭᱟᱝ ᱡᱟᱱᱣᱟᱨᱤ ᱫᱚ ᱱᱮᱛᱟᱡᱤ ᱥᱩᱵᱷᱟᱥ ᱪᱚᱱᱫᱨᱟ ᱵᱚᱥᱩᱣᱟᱜ ᱡᱟᱱᱟᱢ ᱢᱟᱦᱟ ᱢᱚᱬᱮ ᱢᱮ ᱫᱚ ᱯᱚᱸᱰᱤᱛ ᱨᱟᱹᱜᱷᱩᱱᱟᱛᱷ ᱢᱩᱨᱢᱩᱣᱟᱜ ᱡᱟᱱᱟᱢ ᱢᱟᱦᱟ ᱢᱚᱬᱮ ᱥᱮᱯᱴᱮᱢᱵᱚᱨ ᱫᱚ ᱢᱟᱪᱮᱫ ᱢᱟᱦᱟ ᱜᱮᱞ ᱢᱚᱬᱮ ᱟᱜᱚᱥᱴ ᱫᱚ ᱵᱷᱟᱨᱚᱛ ᱫᱤᱥᱚᱢ ᱨᱮᱱᱟᱜ ᱯᱷᱩᱨᱜᱟᱹᱞ ᱢᱟᱦᱟ ᱯᱮ ᱜᱮᱞ ᱡᱩᱱ ᱫᱚ ᱦᱩᱞ ᱢᱟᱦᱟ